ᱦᱮᱞᱳ ᱟᱢ ᱚᱠᱟᱨᱮ ᱦᱮᱱᱟᱢᱟ ᱜᱟᱯᱟ ᱜᱟᱹᱰᱤᱢ ᱟᱹᱜᱩ ᱫᱟᱲᱮᱭᱟᱜᱼᱟ ᱤᱧ ᱩᱞ ᱜᱷᱩᱴᱩ ᱠᱷᱚᱡ ᱤᱧ ᱢᱮᱱᱫᱟ ᱩᱠᱤᱞ ᱵᱟᱹᱦᱩ ᱟᱢ ᱜᱟᱹᱰᱤ ᱟᱹᱜᱩᱭ ᱢᱮ ᱫᱚᱥ ᱵᱟᱡᱮ ᱟᱨ ᱮᱜᱟᱨᱳ ᱵᱟᱡᱮ ᱜᱟᱹᱰᱤ ᱴᱟᱭᱤᱢ ᱟᱞᱮ ᱮᱜᱟᱨᱚ ᱵᱟᱡᱮᱞᱮ ᱪᱟᱞᱟᱜᱼᱟ ᱟᱹᱰᱤ ᱡᱷᱟᱹᱞ ᱫᱟᱬᱟᱱ ᱞᱮ ᱪᱟᱞᱟᱜᱼᱟ